ᱜᱩᱨᱩ ᱜᱚᱢᱠᱮ ᱞᱟᱹᱭ ᱞᱮᱫ ᱛᱟᱦᱮᱱ ᱮ ᱫᱩ ᱦᱟᱡᱟᱨ ᱯᱚᱸᱪᱤᱥ ᱛᱮ ᱟᱵᱚ ᱱᱚᱣᱟ ᱥᱟᱱᱛᱟᱲᱤ ᱚᱞ ᱪᱤᱠᱤ ᱥᱟᱶ ᱟᱹᱰᱤ ᱠᱩᱨᱩᱢᱩᱴᱩ ᱨᱮᱱᱟᱜ ᱫᱟᱣ ᱮ ᱮᱢᱟᱜ ᱵᱚᱱᱟᱭ ᱟᱵᱚ ᱯᱚᱸᱪᱤᱥ ᱛᱮ ᱚᱲᱟᱜ ᱚᱲᱟᱜ ᱚᱞ ᱪᱤᱠᱤ ᱵᱚᱱ ᱯᱟᱥᱱᱟᱣᱟ ᱟᱨ ᱱᱚᱣᱟ ᱡᱮᱜᱮᱛ ᱡᱟᱠᱟᱛ ᱨᱮ ᱚᱞ ᱪᱤᱠᱤ ᱥᱮ ᱥᱟᱱᱛᱟᱲ ᱦᱚᱲ ᱠᱚᱣᱟᱜ ᱚᱞ ᱱᱚᱣᱟ ᱛᱮᱜᱮ ᱵᱚᱱ ᱯᱟᱥᱱᱟᱣ ᱢᱟ ᱢᱮᱱᱛᱮ ᱟᱵᱚ ᱱᱚᱣᱟ ᱫᱤᱥᱚᱢ ᱨᱮ ᱚᱞ ᱪᱤᱠᱤ ᱵᱟᱝᱠᱷᱟᱱ ᱟᱵᱚ ᱥᱟᱱᱛᱟᱲ ᱢᱮᱱᱛᱮ ᱵᱟᱵᱚ ᱧᱩᱛᱩᱢᱚᱜ ᱠᱟᱱᱟ ᱚᱱᱟ ᱞᱟᱹᱜᱤᱫ ᱛᱮ ᱟᱵᱚ ᱡᱚᱛᱚ ᱦᱚᱲ ᱠᱚᱜᱮ ᱪᱮᱫ ᱟᱵᱚᱱ ᱚᱞ ᱪᱤᱠᱤ ᱵᱚᱱ ᱯᱟᱥᱱᱟᱣ ᱞᱟᱹᱜᱤᱫ ᱛᱮ ᱡᱚᱛᱚ ᱠᱩᱨᱩᱢᱩᱴᱩ ᱨᱮ ᱛᱟᱦᱮᱱ ᱢᱟ